ᱟᱹᱛᱩ ᱨᱮᱭᱟᱜ ᱠᱷᱮᱞ ᱟᱨ ᱥᱚᱦᱚᱨ ᱨᱮᱭᱟᱜ ᱠᱷᱮᱞ ᱨᱮᱭᱟᱜ ᱟᱹᱰᱤ ᱢᱟᱨᱟᱝ ᱛᱚᱯᱷᱟᱛ ᱫᱚ ᱵᱟᱹᱱᱩᱜᱼᱟ ᱛᱷᱚᱲᱟ ᱠᱟᱹᱴᱤᱡ ᱛᱚᱯᱷᱟᱛ ᱜᱮ ᱢᱮᱟᱜᱼᱟ ᱡᱮᱢᱚᱱ ᱟᱹᱛᱩ ᱠᱩᱨᱮᱱᱟᱜ ᱠᱷᱮᱞ ᱫᱚ ᱱᱤᱡᱮᱨ ᱢᱚᱱᱮ ᱛᱮᱠᱚ ᱜᱟᱛᱤᱜᱼᱟ ᱡᱟᱦᱟᱱ ᱠᱷᱮᱞ ᱜᱮ ᱛᱚ ᱵᱤᱥᱤᱨ ᱵᱷᱟᱜᱽ ᱠᱷᱮᱛᱛᱨᱮ ᱜᱩᱨᱩ ᱡᱟᱦᱟᱸᱭ ᱠᱚ ᱢᱮᱛᱟᱠᱚ ᱠᱟᱱ ᱠᱳᱪ ᱟᱹᱰᱤ ᱠᱚᱸᱢᱽ ᱠᱚ ᱛᱟᱦᱮᱱᱟ ᱱᱤᱡᱮᱨᱼᱱᱤᱡᱮᱨ ᱠᱚ ᱜᱟᱛᱮ ᱟᱠᱚ ᱡᱮᱢᱚᱱ ᱱᱤᱡᱮᱨ ᱢᱚᱛᱚ ᱱᱤᱭᱚᱢ ᱠᱟᱛᱮᱫ ᱟᱨ ᱥᱚᱦᱚᱨ ᱠᱚᱨᱮᱱᱟᱜ ᱠᱷᱮᱞ ᱫᱚ ᱢᱤᱫᱴᱮᱱ ᱜᱮᱢ ᱥᱮ ᱠᱷᱮᱞ ᱥᱮᱱᱴᱟᱨ ᱛᱟᱦᱮᱱᱟ ᱠᱷᱮᱞ ᱥᱮᱱᱴᱟᱨ ᱨᱮ ᱵᱤᱵᱷᱤᱱᱱᱚ ᱱᱤᱭᱚᱢᱼᱠᱟᱱᱩᱱ ᱫᱤᱭᱮ ᱥᱮ ᱡᱟᱦᱟᱱᱟᱜ ᱠᱷᱮᱞ ᱨᱮ ᱵᱮᱥᱤᱠ ᱡᱟᱦᱟᱸ ᱜᱮᱢ ᱠᱚ ᱞᱟᱜᱟᱼᱟ ᱥᱮ ᱡᱟᱦᱟᱸ ᱟᱢᱨᱮᱱ ᱠᱳᱪ ᱥᱚᱴᱷᱤᱠ ᱯᱚᱨᱤᱢᱟᱱ ᱠᱚ ᱛᱟᱦᱮᱱᱟ ᱥᱚᱴᱷᱤᱠ ᱩᱱᱠᱩ ᱠᱳᱪ ᱟᱢ ᱢᱤᱫᱴᱮᱱ ᱵᱷᱟᱹᱜᱤ ᱫᱤᱥᱟ ᱠᱚ ᱩᱫᱩᱜ ᱟᱢᱟ